ᱱᱚᱭᱮᱹᱭ ᱡᱟᱱᱩᱣᱟᱨᱤ ᱫᱩᱦᱟᱡᱟᱨ ᱟᱴᱷᱮᱨᱚ ᱪᱷᱟᱵᱽᱵᱤᱥᱮ ᱡᱟᱱᱩᱣᱟᱨᱤ ᱫᱩᱦᱟᱡᱟᱨ ᱠᱩᱲᱤ ᱯᱚᱱᱮᱨᱚᱭ ᱟᱜᱚᱥᱴ ᱫᱩᱦᱟᱡᱟᱨ ᱮᱠᱩᱥ ᱪᱚᱵᱽᱵᱤᱥᱮ ᱰᱤᱥᱮᱢᱵᱚᱨ ᱫᱩᱦᱟᱡᱟᱨ ᱵᱟᱭᱤᱥ ᱛᱮᱭᱤᱥᱮ ᱡᱩᱱ ᱫᱩᱦᱟᱡᱟᱨ ᱛᱮᱭᱤᱥ